ᱤᱧ ᱫᱚ ᱯᱤᱴᱷᱟᱹ ᱞᱟᱹᱰᱩᱧ ᱚᱰᱟᱨ ᱞᱮᱫ ᱫᱚ ᱚᱱᱟ ᱚᱱᱟ ᱵᱟᱝ ᱠᱟᱛᱮ ᱮᱴᱟᱜ ᱠᱤᱪᱷᱩ ᱦᱮᱡ ᱟᱠᱟᱱ ᱫᱚ ᱜᱷᱩᱜᱽᱱᱤ ᱦᱮᱡ ᱠᱟᱱᱟ ᱯᱟᱯᱚᱲ ᱦᱮᱡ ᱠᱟᱱᱟ ᱚᱱᱟ ᱠᱚ ᱠᱚᱫᱚ ᱤᱧ ᱫᱚ ᱵᱟᱝ ᱤᱧ ᱫᱚ ᱵᱟᱹᱧ ᱢᱮᱱᱮᱫ ᱫᱚ ᱚᱱᱟ ᱠᱚᱫᱚ ᱡᱮᱢᱚᱱ ᱡᱟᱦᱟᱸ ᱵᱷᱩᱞ ᱠᱟᱛᱮ ᱦᱮᱡ ᱠᱟᱱᱟ ᱚᱱᱟ ᱠᱚᱫᱚ ᱨᱩᱣᱟᱹᱲ ᱛᱟᱯᱮ ᱵᱟᱝᱠᱷᱟᱱ ᱫᱚ ᱤᱧᱟᱹᱜ ᱡᱟᱦᱟᱸ ᱡᱟᱦᱟᱸ ᱯᱚᱭᱥᱟᱧᱮᱢ ᱞᱮᱜᱼᱟ ᱚᱱᱟ ᱯᱚᱭᱥᱟ ᱡᱮᱢᱚᱱ ᱯᱷᱮᱨᱚᱛ ᱠᱟᱹᱛᱤᱧ ᱯᱮ ᱵᱟᱝ ᱵᱟᱝᱠᱷᱟᱱ ᱚᱱᱟ ᱠᱚᱫᱚ ᱤᱧ ᱫᱚ ᱵᱟᱹᱧ ᱦᱟᱛᱟᱭᱟ